ᱦᱮᱸ ᱦᱮᱞᱳ ᱚᱠᱚᱭ ᱚ ᱟᱪᱪᱷᱟ ᱞᱟᱹᱭᱢᱮ ᱦᱮᱸ ᱤᱧ ᱠᱳᱪ ᱠᱟᱱᱟ ᱠᱳᱪ ᱱᱤᱛᱚᱜ ᱟᱯᱟᱛᱚᱛᱚ ᱤᱧᱟ ᱜ ᱱᱚᱸᱰᱮ ᱚᱯᱷᱤᱥ ᱨᱮᱱ ᱤᱥᱴᱩᱰᱮᱱᱴ ᱦᱤᱥᱟᱹᱵᱛᱮ ᱢᱟᱱᱮ ᱵᱟᱨᱭᱟ ᱜᱟᱛᱮ ᱨᱮᱱ ᱜᱮ ᱵᱤᱥᱮᱥ ᱠᱚᱨᱮ ᱯᱚᱨᱤᱪᱟᱞᱤᱛᱚᱧ ᱪᱟᱞᱟᱣᱫᱟ ᱢᱤᱫᱴᱟᱱ ᱦᱩᱭᱩᱜ ᱠᱟᱱᱟ ᱯᱷᱩᱴᱵᱚᱞ ᱢᱤᱫᱴᱟᱱ ᱦᱩᱭᱩᱜ ᱠᱟᱱᱟ ᱠᱨᱤᱠᱮᱴ ᱜᱟᱛᱮᱜ ᱨᱮ ᱵᱤᱥᱮᱥ ᱠᱚᱨᱮ ᱦᱚᱲ ᱜᱤᱫᱽᱨᱟᱹ ᱱᱤᱭᱟᱹᱛᱮ ᱵᱮᱥᱤᱨ ᱵᱷᱟᱜᱽ ᱴᱨᱮᱱᱤᱝ ᱪᱟᱞᱟᱜ ᱠᱟᱱ ᱛᱟᱠᱚᱣᱟ ᱡᱟᱹᱥᱛᱤ ᱡᱮᱴᱟ ᱟᱵᱚ ᱦᱚᱲ ᱜᱤᱫᱽᱨᱟᱹ ᱢᱚᱫᱽᱫᱷᱮ ᱨᱮᱫᱚ ᱢᱟᱱᱮ ᱞᱚᱞᱚ ᱥᱤᱛᱩᱝ ᱠᱟᱹᱢᱤ ᱠᱚᱦᱚᱸ ᱠᱚ ᱥᱟᱦᱟᱣ ᱫᱟᱲᱮᱭᱟᱜᱼᱟ ᱥᱮ ᱜᱟᱛᱮ ᱠᱚᱨᱮᱱᱟᱜ ᱫᱟᱜ ᱡᱟᱹᱯᱩᱫ ᱠᱚᱨᱮᱱᱟᱜ ᱡᱚᱛᱚ ᱜᱮ ᱥᱚᱡᱡᱚ ᱥᱚᱠᱛᱤ ᱦᱚᱸ ᱡᱟᱹᱥᱛᱤ ᱜᱮᱛᱟᱭᱟ ᱚᱱᱟᱛᱮ ᱵᱮᱥᱤᱨ ᱵᱷᱟᱜᱽ ᱦᱚᱲ ᱜᱤᱫᱽᱨᱟᱹ ᱫᱚ ᱢᱟᱱᱮ ᱵᱚᱞ ᱜᱟᱛᱮᱜ ᱥᱮ ᱯᱷᱩᱴᱵᱚᱞ ᱜᱟᱛᱮᱜ ᱠᱚ ᱠᱩᱥᱤᱭᱟᱜᱼᱟ ᱟᱨ ᱵᱮᱥᱚᱨ ᱵᱷᱟᱜᱽ ᱜᱤᱫᱽᱨᱟᱹ ᱜᱮ ᱯᱷᱩᱴᱵᱚᱞ ᱜᱟᱛᱮᱜ ᱠᱚ ᱠᱩᱥᱤᱭᱟᱜᱼᱟ ᱛᱟᱨ ᱢᱚᱫᱽᱫᱷᱮ ᱨᱮ ᱢᱟᱱᱮ ᱠᱚᱢ ᱜᱤᱫᱽᱨᱟᱹᱜᱮ ᱠᱨᱤᱠᱮᱴ ᱫᱚᱠᱚ ᱜᱟᱛᱮᱜᱼᱟ ᱛᱮᱢᱚᱱ ᱪᱮᱫᱦᱚᱸ ᱵᱟᱝ ᱞᱟᱜᱟᱜᱼᱟ ᱟᱢᱟᱜ ᱥᱩᱫᱷᱩ ᱡᱚᱱᱢᱚ ᱥᱟᱨᱴᱚᱯᱷᱤᱠᱮᱴ ᱟᱨ ᱟᱫᱷᱟᱨ ᱠᱟᱨᱰ ᱦᱩᱭ ᱞᱮᱱᱠᱷᱟᱡ ᱤᱱᱟᱹᱜᱮ ᱵᱟᱨᱭᱟ ᱰᱚᱠᱚᱢᱮᱱᱴᱥ ᱟᱨ ᱛᱟᱨ ᱢᱫᱽᱫᱷᱮ ᱮᱰᱢᱤᱥᱚᱱ ᱯᱷᱤ ᱞᱟᱜᱟᱜᱼᱟ ᱯᱨᱟᱭ ᱥᱟᱛᱥᱚ ᱴᱟᱠᱟ ᱜᱟᱱ ᱮᱰᱢᱤᱥᱚᱱ ᱯᱷᱤ ᱦᱟᱛᱟᱣ ᱛᱟᱢᱟ ᱟᱨ ᱰᱚᱠᱳᱢᱮᱱᱴᱥ ᱠᱚᱧ ᱧᱮᱞ ᱛᱟᱢᱟ ᱢᱟᱱᱮ ᱠᱚᱱᱯᱷᱟᱨᱢ ᱜᱮᱛᱟᱢᱟ ᱥᱮ ᱵᱟᱝ ᱟᱨ ᱤᱱᱟᱹ ᱛᱮᱜᱮ ᱢᱟᱱᱮ ᱚᱸᱰᱮ ᱫᱚ ᱦᱩᱭᱩᱜ ᱛᱟᱢᱟ ᱥᱤᱞᱮᱠᱥᱚᱱ ᱛᱳ ᱠᱚᱪᱤᱝ ᱠᱚ ᱥᱚᱢᱚᱭ ᱟᱢᱟᱜ ᱟᱢ ᱪᱮᱫ ᱠᱚᱢ ᱡᱟᱹᱨᱥᱤ ᱯᱮᱱᱴ ᱞᱟᱜᱟᱜᱼᱟ ᱛᱟᱨᱯᱚᱨ ᱵᱩᱴ ᱞᱟᱜᱟᱜᱼᱟ ᱟᱨ ᱤᱭᱟᱹ ᱢᱚᱡᱟ ᱜᱟᱨᱰ ᱵᱮᱥ ᱱᱤᱭᱟᱹ ᱠᱚᱜᱮ ᱞᱟᱜᱟᱜᱼᱟ ᱟᱨ ᱵᱚᱞ ᱫᱚ ᱟᱞᱮ ᱱᱚᱸᱰᱮ ᱠᱷᱚᱱᱞᱮ ᱮᱢᱟ ᱵᱟᱲᱟᱣ ᱠᱚᱣᱟ ᱯᱨᱚᱛᱮᱠᱴᱤ ᱴᱤᱢ ᱨᱮ ᱢᱤᱫ ᱵᱚᱞ ᱜᱟᱛᱮᱜ ᱵᱟᱝ ᱱᱚᱣᱟᱫᱚ ᱡᱮᱦᱮᱛᱩ ᱢᱟᱱᱮ ᱠᱚᱪ ᱦᱤᱥᱟᱹᱵ ᱛᱮ ᱱᱤᱛᱚᱜ ᱠᱷᱟᱹᱞᱤ ᱯᱷᱩᱴᱚᱞ ᱮᱠᱟᱰᱮᱢᱤ ᱦᱤᱥᱟᱹᱵ ᱛᱮ ᱢᱮᱱᱟᱜᱼᱟ ᱛᱳ ᱱᱚᱸᱰᱮ ᱫᱚ ᱯᱨᱟᱭ ᱞᱮᱠᱟᱜᱮ ᱜᱤᱫᱽᱨᱟᱹ ᱠᱚ ᱜᱟᱛᱮ ᱵᱟᱲᱟᱜᱼᱟ ᱡᱩᱫᱤ ᱡᱟᱦᱟᱸᱭᱟᱜ ᱚᱵᱚᱥᱥᱳᱭ ᱢᱚᱱ ᱠᱷᱟᱨᱟᱯ ᱛᱟᱦᱮᱱ ᱵᱟᱠᱷᱟᱡ ᱥᱮ ᱵᱟᱭ ᱜᱟᱛᱮᱜ ᱦᱚᱪᱚ ᱞᱮᱠᱷᱟᱱ ᱫᱚ ᱵᱟᱭ ᱜᱟᱛᱮᱜᱼᱟ ᱥᱮ ᱜᱟᱛᱮ ᱠᱟᱛᱮᱜ ᱦᱚᱸ ᱫᱤᱱᱟᱹᱢ ᱠᱚ ᱜᱟᱛᱮᱜᱼᱟ ᱫᱤᱱᱟᱹᱢ ᱜᱮ ᱴᱨᱮᱱᱤᱝ ᱫᱚ ᱯᱨᱮᱠᱴᱤᱥ ᱫᱚ ᱦᱩᱭᱩᱜ ᱜᱮᱭᱟ ᱮᱢᱚᱱ ᱟᱹᱨᱤ ᱠᱳᱪᱤᱝ ᱦᱩᱭᱩᱜᱼᱟ ᱵᱤᱥᱮᱥ ᱠᱚᱨᱮ ᱵᱟᱨ ᱴᱟᱭᱤᱢ ᱥᱮᱛᱟᱜ ᱵᱮᱞᱟ ᱟᱨ ᱵᱤᱠᱟᱞ ᱵᱮᱲᱟ ᱦᱩᱭ ᱵᱟᱲᱟᱜᱼᱟ ᱟᱹᱭᱩᱵ ᱵᱮᱞᱟ ᱡᱮᱴᱟ ᱚᱱᱟ ᱥᱚᱢᱚᱭ ᱨᱮᱱᱟᱜ ᱢᱟᱱᱮ ᱥᱮᱛᱟᱜ ᱵᱮᱞᱟ ᱨᱮᱱᱟᱜ ᱢᱟᱱᱮ ᱥᱤᱛᱩᱝ ᱦᱚᱸ ᱠᱚᱢ ᱧᱚᱜ ᱛᱟᱦᱮᱱᱟ ᱟᱨ ᱦᱟᱱᱛᱮ ᱟᱹᱭᱩᱵ ᱵᱮᱞᱟ ᱛᱟᱭᱚᱢ ᱞᱮᱱᱠᱷᱟᱡ ᱦᱚᱸ ᱩᱱ ᱥᱚᱢᱚᱭ ᱥᱤᱛᱩᱝ ᱢᱟᱱᱮ ᱠᱚᱢᱟᱣ ᱛᱟᱦᱮᱱᱟ ᱟᱨ ᱢᱟᱡᱷ ᱚᱯᱷᱥᱮᱱ ᱨᱮᱫᱚ ᱵᱟᱠᱚ ᱜᱟᱛᱮ ᱜᱚᱜ ᱫᱟᱲᱮᱭᱟᱜᱼᱟ ᱜᱤᱫᱽᱨᱟᱹ ᱡᱟᱹᱥᱛᱤ ᱧᱚᱜ ᱛᱟᱯ ᱛᱟᱦᱮᱱᱟᱥᱮ ᱟᱪᱪᱷᱟ ᱴᱷᱤᱠ ᱜᱮᱭᱟ ᱦᱮᱸᱛᱚ ᱴᱷᱤᱠ ᱜᱮᱭᱟ ᱦᱮᱸ ᱦᱮᱸ